ᱤᱧ ᱫᱚ ᱦᱟᱞᱚᱛᱨᱮ ᱟᱵᱚ ᱟᱭᱢᱟ ᱨᱚᱠᱚᱢ ᱩᱩᱫᱚᱜ ᱠᱟᱛᱮᱜ ᱠᱚ ᱵᱟᱲᱟᱭ ᱦᱚᱪᱚᱭᱮᱜ ᱵᱚᱱᱟ ᱡᱮ ᱡᱮᱢᱚᱱ ᱴᱤᱵᱷᱤ ᱠᱚᱨᱮ ᱦᱚᱸ ᱡᱟᱸᱦᱟ ᱥᱤᱱᱮᱢᱟ ᱦᱩᱭᱩᱜᱼᱟ ᱚᱱᱟ ᱢᱩᱫᱨᱮ ᱱᱚᱣᱟ ᱡᱤᱱᱤᱥ ᱡᱟᱸᱦᱟᱧ ᱩᱫᱩᱜ ᱫᱟ ᱡᱮ ᱵᱤᱵᱷᱤᱱᱱᱚ ᱨᱚᱠᱚᱢ ᱡᱤᱱᱤᱥ ᱠᱤᱪᱨᱤᱪ ᱛᱷᱮᱠᱮ ᱥᱟᱵᱟᱱ ᱥᱩᱱᱩᱢ ᱡᱚᱛᱚ ᱨᱚᱠᱚᱢ ᱡᱤᱱᱤᱥ ᱠᱚ ᱩᱫᱩᱜᱟ ᱡᱟᱛᱮ ᱦᱚᱲ ᱵᱟᱲᱟᱭ ᱠᱟᱛᱮᱜ ᱠᱚ ᱦᱟᱛᱟᱣᱟ ᱟᱵᱟᱨ ᱦᱚᱸ ᱫᱮᱣᱟᱞ ᱠᱚᱨᱮᱜ ᱚᱱᱮᱠ ᱡᱚᱱ ᱫᱮᱣᱟᱞ ᱠᱚᱨᱮ ᱠᱚ ᱚᱞ ᱦᱚᱴᱚ ᱠᱟᱜᱼᱟ ᱮᱰᱵᱷᱟᱴᱟᱥ ᱞᱟᱹᱜᱤᱫ ᱟᱨ ᱡᱟᱸᱦᱟᱭ ᱠᱚ ᱵᱮᱱᱟᱣᱟ ᱡᱤᱱᱤᱥ ᱠᱚ ᱩᱱᱠᱩ ᱱᱤᱡᱮ ᱱᱤᱡᱮ ᱡᱤᱱᱤᱥ ᱯᱨᱚᱪᱟᱨᱚᱜ ᱞᱟᱹᱜᱤᱫ ᱛᱮ ᱚᱱᱟᱛᱮᱠᱚ ᱟᱨᱦᱚᱸ ᱠᱚ ᱩᱫᱩᱜ ᱩᱫᱩᱜ ᱟᱵᱳᱱᱟ ᱱᱤᱭᱟᱹᱜᱮ ᱞᱟᱹᱭᱫᱚ